ᱦᱮᱸ ᱤᱧ ᱥᱟᱶᱟᱨ ᱟᱱᱟᱴ ᱵᱟᱨᱮᱛᱤᱧ ᱥᱚᱱᱛᱚᱨᱚᱜ ᱜᱮᱭᱟ ᱪᱮᱫᱟᱜ ᱥᱮ ᱢᱚᱱᱮ ᱡᱤᱣᱤ ᱦᱚᱲᱢᱚ ᱢᱚᱡᱽ ᱫᱚᱦᱚᱭ ᱞᱟᱹᱜᱤᱫ ᱤᱧᱟᱹᱜ ᱥᱟᱶᱟᱨ ᱟᱱᱟᱴ ᱵᱟᱨᱮᱛᱮ ᱥᱚᱱᱛᱚᱨᱚᱜ ᱜᱮ ᱞᱟᱜᱟᱣᱤᱧᱟᱹ ᱥᱟᱶᱟᱨ ᱟᱱᱟᱴ ᱥᱚᱞᱦᱮ ᱨᱮ ᱜᱚᱲᱚ ᱮᱢᱚᱜ ᱟᱭ ᱱᱚᱝᱠᱟᱱᱟᱜ ᱛᱟᱞᱢᱟ ᱫᱚ ᱟᱹᱰᱤ ᱜᱚᱴᱟᱝ ᱜᱮ ᱢᱮᱱᱟᱜᱼᱟ ᱟᱛᱳ ᱚᱲᱟᱜ ᱥᱩᱨ ᱨᱮ ᱢᱮᱱᱟᱜᱼᱟ ᱯᱨᱟᱛᱷᱚᱢᱤᱠ ᱦᱮᱞᱛᱷ ᱥᱮᱱᱴᱟᱨ ᱚᱱᱟ ᱥᱟᱶᱛᱮ ᱟᱹᱰᱤᱜᱟᱱ ᱵᱞᱚᱠ ᱦᱟᱥᱯᱟᱛᱟᱞ ᱦᱚᱸ ᱢᱮᱱᱟᱜᱼᱟ ᱦᱚᱲᱢᱚ ᱥᱮ ᱥᱟᱶᱟᱨ ᱟᱱᱟᱴ ᱥᱚᱞᱦᱮ ᱞᱟᱹᱜᱤᱫ ᱥᱟᱹᱨᱤ ᱜᱮ ᱚᱸᱰᱮ ᱜᱚᱲᱚᱭ ᱮᱢᱚᱜᱼᱟ ᱱᱚᱣᱟ ᱥᱟᱶᱛᱮ ᱦᱚᱲ ᱠᱚᱦᱚᱸ ᱱᱚᱣᱟ ᱥᱟᱛᱟᱢ ᱠᱚ ᱞᱟᱹᱠᱛᱤᱭᱟᱱ ᱢᱮᱱᱛᱮ ᱦᱟᱠᱟᱣ ᱜᱮᱭᱟ ᱠᱚ ᱥᱟᱶᱛᱟ ᱠᱷᱚᱱ ᱫᱚ ᱵᱟᱠᱚ ᱥᱟᱦᱟᱭᱟ ᱦᱚᱲᱢᱚ ᱡᱤᱣᱤ ᱢᱚᱡᱽ ᱫᱚᱦᱚᱭ ᱞᱟᱹᱜᱤᱫ ᱠᱟᱹᱢᱤ ᱠᱟᱹᱥᱱᱤ ᱥᱟᱶᱛᱮ ᱱᱟᱱᱟᱦᱩᱱᱟᱹᱨ ᱦᱚᱲᱢᱚ ᱱᱟᱯᱟᱭ ᱫᱚᱦᱚ ᱞᱟᱹᱜᱤᱫ ᱵᱮᱭᱟᱢ ᱢᱮᱱᱟᱜᱼᱟ ᱚᱱᱟ ᱠᱚ ᱵᱮᱭᱟᱢ ᱠᱚᱨᱟᱣ ᱞᱟᱹᱠᱛᱤ ᱠᱟᱱᱟ ᱦᱚᱲᱢᱚ ᱱᱟᱯᱟᱭ ᱫᱚᱦᱚ ᱥᱟᱶ ᱥᱟᱶᱛᱮ ᱢᱚᱱᱮ ᱦᱚᱸ ᱱᱟᱯᱟᱭ ᱛᱟᱦᱮᱱᱟ ᱠᱷᱮᱛ ᱨᱮ ᱵᱟᱹᱫᱽ ᱨᱮ ᱢᱟᱴᱷ ᱨᱮ ᱜᱷᱟᱴ ᱨᱮ ᱠᱟᱹᱢᱤ ᱠᱟᱹᱥᱱᱤ ᱫᱚᱨᱠᱟᱨᱚᱜ ᱠᱟᱱᱟ ᱮᱱᱠᱷᱟᱱ ᱜᱮ ᱦᱚᱲᱢᱚ ᱥᱮ ᱥᱟᱶᱟᱨ ᱱᱟᱯᱟᱭ ᱛᱟᱦᱮᱱᱟ ᱦᱚᱲᱢᱚ ᱥᱟᱶᱟᱨ ᱱᱟᱯᱟᱭ ᱛᱟᱦᱮᱞᱮᱱ ᱠᱷᱟᱡ ᱢᱚᱱᱮ ᱨᱮᱱᱟᱜ ᱪᱤᱱᱛᱟᱹ ᱵᱷᱟᱵᱱᱟ ᱥᱮ ᱫᱤᱥ ᱦᱩᱫᱤᱥ ᱱᱟᱯᱟᱭ ᱦᱩᱭᱩᱜᱼᱟ ᱚᱱᱟᱛᱮ ᱤᱧ ᱢᱚᱱᱮᱭᱟᱹᱧ ᱡᱮ ᱦᱚᱲᱢᱚ ᱫᱚᱦᱚ ᱦᱚᱲᱢᱚ ᱱᱟᱯᱟᱭ ᱫᱚᱦᱚ ᱞᱟᱹᱜᱤᱫ ᱦᱚᱲᱢᱚ ᱱᱟᱥᱮᱱᱟᱜ ᱠᱷᱟᱴᱟᱭᱮ ᱞᱟᱜᱟᱜᱼᱟ ᱮᱱᱠᱷᱟᱱ ᱜᱮ ᱢᱚᱱᱮ ᱦᱚᱸ ᱦᱚᱲᱢᱚ ᱦᱚᱸ ᱱᱟᱯᱟᱭ ᱛᱟᱦᱮᱱᱟ